ᱢᱟᱹᱱᱢᱤ ᱡᱤᱭᱚᱱᱨᱮ ᱫᱟᱨᱮᱹ ᱨᱮᱭᱟᱜ ᱫᱚ ᱟᱹᱰᱤ ᱟᱸᱴᱜᱮ ᱞᱟᱹᱠᱛᱤ ᱢᱮᱱᱟᱜᱼᱟ ᱠᱟᱨᱚᱱ ᱫᱟᱨᱮ ᱪᱷᱟᱲᱟ ᱫᱚ ᱛᱤᱥᱜᱮ ᱵᱟᱵᱚᱱ ᱵᱟᱧᱪᱟᱣ ᱫᱟᱲᱮᱭᱟᱜᱼᱟ ᱟᱵᱚ ᱩᱯᱚᱨᱨᱮ ᱰᱤᱯᱮᱱᱰ ᱠᱟᱛᱮᱫ ᱫᱚ ᱫᱟᱨᱮᱹ ᱫᱚ ᱵᱟᱹᱱᱩᱭ ᱟᱠᱟᱫᱮᱭᱟ ᱟᱵᱚ ᱟᱨᱠᱤ ᱦᱚᱲ ᱥᱚᱢᱟᱡᱽ ᱡᱟᱦᱟᱸᱭ ᱠᱚ ᱡᱤᱣᱤ ᱟᱱᱠᱚ ᱡᱷᱚᱛᱜᱮ ᱟᱵᱚ ᱫᱚ ᱫᱟᱨᱮ ᱩᱯᱚᱨ ᱨᱮ ᱱᱤᱨᱵᱷᱚᱨᱥᱤᱞ ᱢᱮᱱᱟᱜ ᱟᱠᱟᱫ ᱵᱚᱱᱟ ᱡᱮᱢᱚᱱ ᱫᱟᱨᱮᱹ ᱠᱷᱚᱱᱜᱮ ᱯᱨᱚᱛᱷᱚᱢ ᱨᱮ ᱤᱢᱯᱳᱨᱴᱮᱱᱴ ᱡᱤᱱᱤᱥ ᱵᱚᱱ ᱧᱟᱢ ᱮᱫᱟ ᱚᱱᱟ ᱫᱚ ᱦᱳᱭᱳᱜ ᱠᱟᱱᱟ ᱚᱠᱥᱤᱡᱮᱱ ᱵᱚᱱ ᱧᱟᱢ ᱮᱫᱟ ᱚᱠᱥᱤᱡᱮᱱ ᱪᱷᱟᱲᱟ ᱵᱟᱝ ᱵᱚᱱ ᱵᱟᱧᱪᱟᱣ ᱫᱟᱲᱮᱭᱟᱜᱼᱟ ᱟᱨ ᱡᱟᱛᱮ ᱫᱚ ᱦᱳᱭᱳᱜ ᱠᱟᱱᱟ ᱵᱤᱵᱷᱤᱱᱱᱚ ᱨᱚᱠᱚᱢ ᱫᱟᱨᱮ ᱢᱮᱱᱟᱜ ᱟᱠᱟᱫᱟ ᱛᱟᱨ ᱢᱚᱫᱽᱫᱷᱨᱮ ᱟᱭᱢᱟ ᱢᱮᱱᱟᱜ ᱟᱠᱟᱫᱟ ᱨᱟᱱ ᱫᱟᱨᱮ ᱟᱨ ᱟᱭᱢᱟ ᱦᱮᱱᱟᱜ ᱟᱠᱟᱫᱟ ᱡᱮ ᱟᱵᱚᱭ ᱩᱯᱚᱠᱟᱨ ᱵᱚᱱᱟᱭ ᱡᱮᱢᱚᱱ ᱥᱳᱱᱟᱡᱷᱩᱨᱤ ᱫᱟᱨᱮᱹ ᱥᱮ ᱵᱤᱵᱷᱤᱱᱱᱚ ᱨᱚᱠᱚᱢ ᱫᱟᱨᱮᱛᱮ ᱟᱥᱵᱟᱵᱽ ᱯᱚᱛᱛᱨᱚ ᱠᱚ ᱵᱮᱱᱟᱣ ᱮᱫᱟ ᱟᱥᱵᱟᱵᱽ ᱯᱚᱛᱛᱨᱚ ᱵᱚᱞᱮ ᱦᱳᱭᱳᱜ ᱠᱟᱱᱟ ᱡᱮ ᱟᱞᱢᱨᱤ ᱠᱟᱴᱷ ᱨᱮᱭᱟᱜ ᱟᱞᱢᱟᱨᱤ ᱵᱚᱱ ᱵᱮᱱᱟᱣᱮᱫᱟ ᱚᱱᱟᱦᱚᱸ ᱫᱟᱨᱮᱹ ᱠᱷᱚᱱ ᱧᱟᱢᱚᱜ ᱠᱟᱱᱟ ᱛᱟᱨᱯᱚᱨ ᱚᱲᱟᱜ ᱨᱮ ᱥᱴᱨᱟᱠᱪᱟᱨ ᱵᱚᱱ ᱵᱮᱱᱟᱣᱮᱫᱟ ᱚᱱᱟᱦᱚᱸ ᱫᱟᱨᱮᱹ ᱠᱷᱚᱱ ᱧᱟᱢᱚᱜ ᱠᱟᱱᱟ ᱛᱟᱨᱯᱚᱨ ᱵᱚᱞᱮ ᱡᱟᱵᱚᱛᱤᱭᱚ ᱟᱥᱵᱟᱵᱽ ᱯᱚᱛᱛᱨᱚ ᱥᱮ ᱥᱟᱯᱟᱵ ᱚᱱᱟ ᱠᱚ ᱫᱟᱨᱮᱹ ᱠᱷᱚᱱ ᱵᱚᱱ ᱧᱟᱢ ᱮᱫᱟ ᱫᱟᱨᱮᱹ ᱠᱷᱚᱱ ᱵᱚᱱ ᱧᱟᱢ ᱮᱫᱟ ᱡᱟᱞᱟᱱᱤ ᱵᱚᱱ ᱧᱟᱢ ᱮᱫᱟ ᱡᱟᱦᱟᱸ ᱡᱟᱞᱟᱱᱤ ᱥᱮ ᱥᱟᱦᱟᱱ ᱵᱚᱱ ᱧᱟᱢ ᱮᱫᱟ ᱚᱱᱟ ᱥᱟᱦᱟᱱ ᱡᱳᱞ ᱠᱟᱛᱮᱫ ᱟᱵᱚ ᱫᱟᱠᱟ ᱩᱛᱩ ᱵᱚᱱ ᱤᱥᱤᱱ ᱫᱟᱲᱮᱭᱟᱜ ᱠᱟᱱᱟ ᱟᱨ ᱫᱟᱨᱮᱹ ᱠᱷᱚᱱ ᱡᱮᱢᱚᱱ ᱚᱲᱟᱜ ᱫᱩᱣᱟᱹᱨ ᱥᱟᱦᱟᱱ ᱵᱚᱱ ᱧᱟᱢ ᱮᱫᱟ ᱚᱱᱠᱟ ᱠᱷᱟᱱᱜᱮ ᱨᱟᱱ ᱢᱩᱨᱜᱟᱹᱱ ᱠᱚᱵᱚᱱ ᱧᱟᱢ ᱮᱫᱟ ᱡᱮᱢᱚᱱ ᱨᱟᱱ ᱫᱟᱨᱮᱹ ᱠᱚ ᱦᱳᱭᱳᱜ ᱠᱟᱱᱟ ᱱᱤᱢ ᱫᱟᱨᱮ ᱠᱟᱞᱢᱮᱜᱽ ᱫᱟᱨᱮᱹ ᱟᱨ ᱱᱤᱢ ᱠᱟᱞᱢᱮᱜᱽ ᱛᱷᱮᱠᱮ ᱥᱩᱨᱩ ᱠᱚᱨᱮ ᱡᱟᱦᱟᱸ ᱫᱚᱠᱚ ᱢᱮᱛᱟᱜ ᱠᱟᱱᱟ ᱵᱷᱮᱥᱚᱡᱚ ᱩᱫᱽᱵᱷᱤᱫᱽ ᱱᱤᱭᱟᱹ ᱫᱷᱟᱹᱨᱛᱤᱨᱮ ᱵᱤᱵᱷᱤᱱᱱᱚ ᱵᱚᱞᱮ ᱵᱷᱮᱥᱚᱡᱚ ᱩᱫᱽᱵᱷᱤᱫ ᱢᱮᱱᱟᱜ ᱟᱠᱟᱫᱟ ᱟᱨ ᱚᱱᱟ ᱵᱷᱮᱥᱚᱡᱚ ᱩᱫᱽᱵᱷᱤᱫ ᱯᱨᱳᱭᱳᱜᱽ ᱠᱟᱛᱮᱫ ᱟᱵᱚ ᱵᱚ ᱮᱫ ᱵᱚᱞᱮ ᱟᱵᱚᱣᱟᱜ ᱦᱚᱲᱢᱚ ᱵᱚᱞᱮ ᱢᱚᱸᱡᱚᱜ ᱠᱟᱱ ᱛᱟᱵᱚᱱᱟ ᱡᱟᱦᱟᱸᱠᱚ ᱟᱭᱩᱨᱵᱮᱫᱤᱠ ᱠᱚ ᱢᱮᱛᱟᱜ ᱠᱟᱱᱟ ᱮᱫ ᱟᱭᱩᱨ ᱵᱮᱫᱤᱠ ᱥᱮ ᱵᱷᱮᱥᱚᱡᱽ ᱩᱫᱽᱫᱟᱱ ᱢᱤᱫ ᱵᱟᱨ ᱡᱟᱭᱜᱟ ᱨᱮᱵᱚᱱ ᱧᱮᱞ ᱟᱠᱟᱫᱟ ᱚᱸᱰᱮ ᱠᱷᱚᱱᱜᱮ ᱵᱷᱮᱥᱚᱡᱚ ᱩᱫᱽᱵᱷᱤᱫ ᱠᱷᱚᱱᱜᱮ ᱨᱟᱱ ᱵᱚᱱ ᱡᱩᱛ ᱮᱫᱟ ᱟᱨ ᱫᱟᱨᱮ ᱠᱷᱚᱱ ᱵᱚᱱ ᱧᱟᱢ ᱮᱫᱟ ᱟᱭᱢᱟ ᱨᱚᱠᱚᱢ ᱯᱷᱚᱞ ᱡᱚ ᱚᱱᱟᱦᱚᱸ ᱟᱵᱚᱣᱟᱜ ᱦᱚᱲᱢᱚᱨᱮ ᱟᱸᱰᱤ ᱟᱸᱴᱮ ᱠᱟᱹᱢᱤᱭᱟ ᱡᱮᱢᱚᱱ ᱠᱟᱭᱨᱟ ᱞᱤᱪᱩ ᱠᱟᱭᱨᱟ ᱞᱤᱪᱩ ᱟᱯᱷᱮᱞ ᱮᱫ ᱩᱞ ᱠᱷᱟᱱᱴᱟᱲ ᱯᱮᱭᱟᱨᱟ ᱟᱸᱧᱡᱤᱨ ᱦᱮᱸ ᱱᱚᱝᱠᱟᱱᱟᱜ ᱯᱨᱚᱪᱩᱨ ᱯᱨᱚᱪᱩᱨ ᱠᱚᱞ ᱡᱟᱦᱟᱸ ᱵᱟᱡᱟᱨ ᱨᱮᱵᱚᱱ ᱧᱮᱞ ᱧᱟᱢ ᱮᱫᱟ ᱚᱱᱟ ᱠᱚᱫᱚ ᱡᱚᱛᱚᱜᱮ ᱫᱟᱨᱮᱹ ᱠᱷᱚᱱᱜᱮ ᱦᱳᱭᱳᱜ ᱠᱟᱱᱟ ᱠᱟᱨᱚᱱ ᱫᱟᱨᱮᱹ ᱪᱷᱟᱲᱟ ᱡᱤᱵᱽ ᱡᱤᱭᱟᱹᱞᱤ ᱵᱟᱝᱵᱚᱱ ᱵᱟᱧᱪᱟᱣ ᱫᱟᱲᱮᱭᱟᱜᱼᱟ ᱟᱨ ᱚᱠᱥᱤᱡᱮᱱ ᱢᱟᱵᱚᱱ ᱧᱟᱢᱮᱫ ᱜᱮ ᱟᱨ ᱚᱠᱤᱡᱮᱱ ᱟᱵᱚ ᱫᱚ ᱠᱟᱨᱵᱚᱱᱰᱟᱭ ᱚᱠᱥᱟᱭᱤᱰ ᱵᱚᱱ ᱟᱲᱟᱜ ᱮᱫᱟ ᱟᱨ ᱫᱟᱨᱮ ᱟᱲᱟᱜ ᱮᱫᱟ ᱚᱠᱥᱤᱡᱮᱱ ᱚᱠᱥᱤᱡᱮᱱ ᱫᱚ ᱟᱵᱚ ᱵᱚᱱ ᱦᱟᱛᱟᱣ ᱮᱫᱟ ᱱᱤᱭᱟᱹ ᱫᱟᱨᱮᱹ ᱨᱮᱭᱟᱜ ᱜᱩᱨᱩᱛᱛᱚ ᱥᱮ ᱱᱚᱰᱮᱜᱮ ᱦᱳᱭᱳᱜ ᱠᱟᱱᱟ ᱵᱤᱵᱷᱤᱱᱱᱚ ᱨᱚᱠᱚᱢ ᱯᱷᱚᱞ ᱢᱩᱞ ᱵᱤᱵᱷᱤᱱᱱᱚ ᱨᱚᱠᱚᱢ ᱡᱟᱵᱚᱛᱤᱭᱚ ᱢᱟᱱᱮ ᱦᱚᱲᱟᱜ ᱡᱟ ᱯᱨᱳᱭᱳᱡᱚᱱ ᱢᱟᱹᱱᱢᱤ ᱡᱤᱭᱚᱱ ᱨᱮᱭᱟᱜ ᱡᱟ ᱯᱨᱳᱭᱳᱡᱚᱱ ᱡᱷᱚᱛᱜᱮ ᱟᱨᱠᱤ ᱟᱵᱚᱨᱮᱱ ᱫᱟᱨᱮ ᱜᱮᱠᱚ ᱢᱮᱴᱟᱣᱭᱮᱫ ᱠᱟᱱ ᱛᱟᱵᱚᱱᱟ